ᱯᱚᱞᱴᱨᱤ ᱥᱤᱢ ᱡᱤᱞ ᱡᱚᱢ ᱠᱟᱛᱮᱫ ᱫᱚ ᱟᱹᱰᱤ ᱨᱚᱠᱚᱢ ᱵᱮᱢᱟᱨ ᱦᱚᱲ ᱧᱟᱢᱮᱫ ᱠᱚᱣᱟ ᱛᱚ ᱟᱞᱮᱫᱚ ᱚᱱᱟᱛᱮ ᱯᱚᱞᱴᱨᱤ ᱥᱤᱢ ᱡᱤᱞ ᱫᱚ ᱵᱟᱞᱮ ᱡᱚᱢᱟ ᱟᱨ ᱯᱚᱞᱴᱨᱤ ᱥᱤᱢ ᱫᱚ ᱪᱮᱫ ᱠᱷᱟᱹᱛᱤᱨ ᱵᱟᱞᱮ ᱡᱚᱢᱟ ᱩᱱᱠᱩ ᱫᱚ ᱟᱹᱰᱤ ᱞᱮᱠᱟᱱᱟᱜ ᱨᱟᱱ ᱟᱹᱰᱤ ᱞᱮᱠᱟᱱᱟᱜ ᱥᱩᱭ ᱟᱹᱰᱤ ᱞᱮᱠᱟᱱᱟᱜ ᱪᱮᱫ ᱠᱚᱪᱚ ᱠᱚ ᱮᱢᱟᱠᱚ ᱠᱟᱱᱟ ᱢᱮᱥᱤᱱ ᱛᱮᱜᱮ ᱵᱤᱞᱤ ᱦᱚᱸ ᱛᱮᱭᱟᱨᱚᱜ ᱠᱟᱱᱟ ᱛᱟᱠᱚ ᱟᱱᱰᱟ ᱦᱚᱸ ᱡᱟᱦᱟᱸ ᱠᱚ ᱢᱮᱱᱟ ᱟᱨ ᱵᱩᱥᱟᱹᱜ ᱦᱚᱸ ᱞᱚᱜᱚᱱ ᱠᱚ ᱢᱟᱨᱟᱝ ᱜᱚᱫᱚᱜᱼᱟ ᱩᱱᱠᱩ ᱫᱚ ᱥᱩᱭᱛᱮ ᱨᱟᱱ ᱛᱮᱜᱮ ᱠᱚ ᱢᱟᱨᱟᱼᱚᱜ ᱠᱟᱱᱟ ᱪᱮ ᱚᱱᱟᱛᱮ ᱰᱷᱮᱨ ᱡᱚᱢ ᱵᱟᱭ ᱵᱮᱥᱟ ᱟᱹᱞᱤᱧᱟᱜ ᱢᱮᱱ ᱦᱤᱥᱟᱹᱵᱛᱮ ᱚᱱᱟ ᱠᱷᱟᱹᱛᱤᱨᱛᱮ ᱟᱞᱮᱫᱚ ᱡᱚᱢ ᱠᱷᱟᱱᱞᱮ ᱵᱚᱨᱚᱱ ᱡᱟᱦᱟᱸ ᱛᱤᱥ ᱨᱮᱞᱮ ᱡᱚᱢᱟ ᱟᱨ ᱫᱮᱥᱤ ᱥᱤᱢᱟᱜ ᱡᱤᱞ ᱠᱚᱜᱮᱞᱮ ᱡᱚᱢᱟ ᱚᱱᱟ ᱛᱮᱫᱚ ᱩᱱᱟᱹᱜ ᱵᱮᱢᱟᱨ ᱦᱚᱸ ᱵᱟᱭ ᱦᱩᱭᱩᱜᱼᱟ ᱟᱨ ᱦᱚᱲᱦᱚᱸ ᱵᱮᱥᱞᱮ ᱛᱟᱦᱮᱱᱟ ᱟᱨ ᱡᱟᱦᱟᱸ ᱛᱤᱱᱟᱹᱜ ᱦᱚᱲ ᱡᱚᱛᱚ ᱦᱚᱲ ᱜᱮᱵᱚᱱ ᱟᱸᱡᱚᱢᱮᱫ ᱠᱚᱜᱮᱭᱟ ᱡᱟᱦᱟᱸᱭ ᱠᱚ ᱡᱚᱢ ᱠᱟᱜᱼᱟᱠᱚ ᱯᱚᱞᱴᱨᱤ ᱥᱤᱢ ᱡᱤᱞ ᱩᱱᱠᱩ ᱫᱚ ᱦᱟᱱᱟ ᱚᱠᱟ ᱡᱟᱸᱜᱟ ᱦᱟᱹᱥᱩ ᱠᱚ ᱞᱟᱹᱭᱟ ᱚᱠᱟ ᱢᱮᱱᱟᱭ ᱚᱠᱚᱭ ᱤᱧᱟᱹᱜ ᱫᱚ ᱞᱟᱡ ᱠᱷᱟᱨᱟᱯ ᱮᱱᱟ ᱚᱠᱚᱭᱮ ᱢᱮᱱᱟ ᱤᱧᱫᱚ ᱵᱮᱥ ᱵᱟᱹᱧ ᱵᱩᱡᱷᱟᱹᱣᱟ ᱚᱱᱟᱧ ᱡᱚᱢ ᱞᱮᱠᱷᱟᱱ ᱢᱚᱪᱟ ᱠᱚ ᱚᱱᱟ ᱠᱷᱟᱹᱛᱤᱨᱛᱮ ᱟᱫᱚᱞᱤᱧ ᱢᱮᱛᱟ ᱠᱚ ᱠᱟᱱᱟ ᱪᱮ ᱫᱮᱥᱤᱭᱟᱜ ᱜᱮ ᱡᱚᱢ ᱵᱤᱰᱟᱹᱣᱯᱮ ᱦᱚᱲᱠᱚ ᱡᱟᱦᱟᱸ ᱱᱚᱝᱠᱟᱞᱮ ᱠᱟᱛᱷᱟ ᱵᱟᱲᱟᱜ ᱠᱷᱟᱱᱞᱮ ᱧᱟᱯᱟᱢᱟ ᱪᱮ ᱮᱱᱠᱷᱟᱱ ᱤᱧ ᱞᱟᱹᱭᱟᱠᱚᱣᱟ ᱪᱮ ᱟᱵᱚᱫᱚ ᱫᱮᱥᱤ ᱥᱤᱢ ᱜᱮᱵᱚᱱ ᱡᱚᱢᱟ ᱵᱚᱨᱚᱱ ᱡᱟᱦᱟᱸ ᱛᱤᱥᱨᱮ ᱟᱨ ᱚᱠᱚᱭ ᱚᱠᱚᱭ ᱠᱚᱫᱚ ᱛᱟᱦᱮᱱ ᱜᱮᱭᱟ ᱠᱚ ᱦᱚᱲ ᱡᱟᱦᱟᱸᱭ ᱡᱟᱹᱥᱛᱤ ᱡᱚᱢ ᱥᱟᱱᱟ ᱠᱚᱣᱟ ᱦᱟᱹᱥᱩ ᱠᱚ ᱨᱮᱦᱚᱸ ᱡᱚᱢᱮᱫ ᱜᱮᱭᱟᱠᱚ ᱟᱫᱚ ᱮᱱᱨᱮᱦᱚᱸᱞᱤᱧ ᱢᱮᱛᱟ ᱠᱚᱣᱟ ᱪᱮ ᱟᱞᱚᱯᱮ ᱡᱚᱢᱟ ᱟᱫᱚ ᱟᱹᱰᱤᱜᱟᱱ ᱦᱚᱲ ᱜᱮᱠᱚ ᱢᱮᱱ ᱱᱤᱛᱳᱜ ᱫᱚᱞᱤᱧ ᱠᱩᱞᱤᱭᱮᱫ ᱠᱚᱣᱟ ᱡᱟᱦᱟᱭ ᱠᱚᱞᱤᱧ ᱞᱟᱹᱭ ᱟᱠᱟᱫ ᱠᱚᱣᱟ ᱪᱮᱫ ᱠᱚ ᱢᱮᱱᱟ ᱦᱳᱭ ᱟᱞᱮᱦᱚᱸ ᱵᱟᱞᱮ ᱡᱚᱢᱮᱫ ᱜᱮᱭᱟ ᱱᱤᱛᱳᱜ ᱫᱚ ᱟᱹᱵᱤᱱ ᱫᱚ ᱟᱹᱰᱤ ᱵᱮᱥ ᱦᱚᱲ ᱠᱟᱱᱟᱵᱤᱱ ᱡᱮ ᱡᱚᱠᱷᱚᱱ ᱟᱞᱮᱵᱤᱱ ᱞᱟᱹᱭᱟᱫ ᱞᱮᱭᱟ ᱵᱟᱠᱷᱟᱱ ᱦᱩᱱᱟᱹᱝ ᱵᱮᱢᱟᱨ ᱛᱮᱜᱮ ᱦᱩᱱᱟᱹᱝ ᱞᱮ ᱯᱮᱨᱮᱡ ᱠᱚᱜᱼᱟ ᱟᱨ ᱱᱤᱛᱳᱜᱼᱢᱟ ᱵᱮᱥᱟᱜᱼᱢᱟ ᱪᱮᱫ ᱨᱮᱦᱚᱸ ᱡᱚᱢᱜᱮ ᱵᱟᱵᱚᱱ ᱧᱟᱢᱮᱜᱼᱟ ᱚᱱᱟ ᱦᱤᱥᱟᱹᱵᱛᱮ ᱡᱚᱛᱚ ᱜᱮᱵᱚᱱ ᱩᱭᱦᱟᱹᱨᱟ ᱟᱨ ᱵᱚᱨᱚᱱ ᱯᱩᱭᱥᱟᱹ ᱵᱚᱱ ᱞᱟᱜᱟᱣᱟ ᱞᱚᱜᱚᱱ ᱞᱚᱜᱚᱱ ᱡᱤᱞ ᱵᱟᱵᱚᱱ ᱡᱚᱢᱟ ᱮᱱᱨᱮᱦᱚᱸ ᱫᱮᱥᱤ ᱥᱤᱢ ᱠᱚᱜᱮᱵᱚᱱ ᱡᱚᱢᱟ ᱡᱚᱦᱟᱨ ᱜᱮ ᱟᱹᱞᱤᱧ ᱫᱚ